ᱠᱤᱪᱷᱩ ᱛᱷᱟᱱᱤᱛ ᱥᱚᱨᱠᱟᱨᱟᱜ ᱨᱤᱠᱟᱹ ᱥᱮ ᱟᱨᱤ ᱟᱨᱡᱟᱣ ᱵᱤᱨᱵᱷᱩᱢ ᱦᱚᱱᱚᱛ ᱨᱮ ᱚᱥᱚᱛᱚᱨᱠᱚ ᱫᱚ ᱚᱱᱠᱟᱱᱟᱜ ᱦᱩᱭᱩᱜ ᱠᱟᱱᱟ ᱡᱮᱢᱚᱱ ᱵᱤᱨᱵᱷᱩᱢ ᱨᱮ ᱵᱤᱨᱵᱷᱩᱢ ᱨᱮᱭᱟᱜ ᱯᱟᱸᱪᱟᱢᱤ ᱠᱚᱭᱞᱟ ᱠᱷᱟᱫᱟᱱ ᱦᱚᱸ ᱚᱸᱰᱮ ᱥᱚᱨᱠᱟᱨ ᱢᱤᱫᱴᱮᱱ ᱯᱨᱚᱡᱮᱠᱴ ᱮ ᱤᱭᱟᱹᱣ ᱠᱟᱫᱟ ᱡᱮ ᱚᱸᱰᱮᱱ ᱠᱚ ᱦᱚᱲᱟᱜ ᱡᱟᱭᱜᱟ ᱦᱟᱛᱟᱣ ᱠᱟᱛᱮᱫ ᱚᱸᱰᱮᱱᱟᱜ ᱠᱚᱭᱞᱟ ᱠᱷᱚᱱᱤ ᱛᱚᱭᱨᱤᱜ ᱮᱵᱚᱝ ᱩᱝᱠᱩ ᱦᱚᱲ ᱮᱴᱟᱜ ᱡᱟᱭᱜᱟ ᱨᱮ ᱥᱤᱯᱷᱴ ᱮᱫ ᱠᱚᱣᱟᱭ ᱮᱵᱚᱝ ᱚᱸᱰᱮᱱ ᱠᱚ ᱦᱚᱲ ᱤᱱᱟᱹ ᱵᱟᱠᱷᱨᱟᱛᱮ ᱢᱤᱫ ᱤᱭᱟᱹ ᱢᱟᱱᱮ ᱜᱤᱫᱽᱨᱟᱹ ᱞᱟᱹᱜᱤᱫ ᱪᱟᱠᱨᱤ ᱮᱢᱟ ᱠᱚ ᱠᱟᱱᱟ ᱮᱵᱚᱝ ᱚᱱᱟ ᱦᱚᱛᱮᱛᱮ ᱢᱤᱜᱫᱟᱝ ᱯᱨᱚᱵᱷᱟᱵᱽ ᱯᱟᱲᱟᱜ ᱠᱟᱱᱟ ᱡᱮ ᱡᱟᱦᱟᱸᱭ ᱯᱚᱨᱚᱵᱚᱨᱛᱤ ᱯᱨᱚᱡᱚᱱᱢᱚ ᱢᱮᱱᱟᱜ ᱠᱚᱣᱟ ᱩᱱᱠᱩ ᱟᱨ ᱚᱱᱟ ᱪᱟᱠᱨᱤ ᱵᱟᱠᱚ ᱧᱟᱢᱟ ᱚᱱᱟᱛᱮ ᱥᱚᱨᱠᱟᱨ ᱮᱢᱚᱱ ᱯᱨᱚᱪᱮᱥᱴᱟ ᱦᱟᱛᱟᱣ ᱦᱩᱭᱩᱜ ᱛᱟᱭᱟ ᱡᱟᱛᱮ ᱟᱠᱚᱨᱮᱱ ᱥᱚᱨ ᱚᱸᱰᱮ ᱡᱟᱦᱟᱸᱱᱟᱜ ᱠᱟᱢᱤ ᱦᱩᱭᱩᱜᱼᱟ ᱮᱢᱚᱱ ᱠᱟᱢᱤ ᱦᱩᱭᱩᱜᱼᱟ ᱡᱟᱛᱮ ᱩᱱᱠᱩ ᱚᱱᱟ ᱟᱠᱚᱣᱟᱜ ᱡᱟᱭᱜᱟ ᱵᱟᱝ ᱢᱟᱱᱮ ᱵᱟᱝ ᱵᱟᱜᱤᱭᱟᱜ ᱦᱩᱭᱩᱜ ᱛᱟᱠᱚᱣᱟ ᱟᱨ ᱚᱸᱰᱮ ᱜᱮ ᱮᱢᱚᱱ ᱵᱮᱵᱽᱥᱟ ᱦᱩᱭᱩᱜᱼᱟ ᱡᱟᱛᱮ ᱩᱱᱠᱩ ᱚᱱᱠᱟᱱᱟᱜ ᱯᱨᱚᱡᱮᱠᱴ ᱪᱮᱛᱟᱱ ᱨᱮ ᱠᱟᱢᱤ ᱠᱟᱛᱮᱫ ᱤᱱᱠᱟᱢ ᱠᱚ ᱧᱟᱢ ᱢᱟ ᱟᱨ ᱚᱱᱟ ᱵᱮᱲᱟ ᱩᱱᱠᱩ ᱠᱚᱣᱟᱜ ᱥᱚᱝᱥᱟᱨ ᱠᱚ ᱪᱟᱞᱟᱣ ᱚᱱᱟ ᱤᱭᱟᱹᱛᱮ ᱥᱚᱨᱠᱟᱨᱟᱜ ᱚᱸᱰᱮ ᱚᱱ ᱠᱟᱱᱟᱜ ᱯᱨᱚᱡᱮᱠᱴ ᱠᱚᱨᱟᱣ ᱦᱩᱭᱩᱜ ᱛᱟᱭᱟ ᱮᱵᱚᱝ ᱥᱚᱨᱠᱟᱨᱟᱜ ᱩᱫᱽᱫᱮᱥᱮ ᱚᱱᱟ ᱜᱮ ᱢᱮᱱ ᱦᱩᱭᱩᱜ ᱠᱟᱱᱟ ᱡᱮ ᱚᱸᱰᱮ ᱮᱢᱚᱱ ᱯᱨᱚᱡᱮᱠᱴ ᱠᱚᱨᱟᱣ ᱩᱪᱤᱛ ᱡᱟᱦᱟᱸ